ᱡᱷᱟᱲᱜᱨᱟᱢ ᱦᱚᱱᱚᱛ ᱨᱮ ᱠᱤᱪᱷᱩ ᱵᱷᱟᱹᱞᱟᱹᱭ ᱜᱟᱶᱛᱟ ᱠᱚ ᱢᱮᱱᱟᱜᱼᱟ ᱡᱮᱢᱚᱱ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱯᱟᱹᱴᱷᱩᱣᱟᱹ ᱜᱟᱶᱛᱟ ᱟᱨ ᱮᱥᱮᱠᱟ ᱟᱨ ᱥᱩᱨ ᱥᱩᱯᱩᱨ ᱯᱩᱨᱩᱫᱷᱩᱞ ᱟᱥᱨᱚᱢ ᱦᱚᱸ ᱢᱮᱱᱟᱜᱼᱟ ᱠᱟᱹᱴᱤᱡ ᱜᱤᱫᱽᱨᱟᱹ ᱟᱜ ᱜᱤᱫᱽᱨᱟᱹ ᱡᱚᱛᱚᱱ ᱞᱟᱹᱜᱤᱫ ᱡᱮᱢᱚᱱ ᱟᱱᱚᱱᱫᱚ ᱢᱟᱨᱠ ᱛᱟᱨᱯᱚᱨ ᱟᱨᱡᱮᱠᱮᱥ ᱟᱨ ᱮᱠᱞᱚᱵᱵᱚ ᱤᱛᱩᱱ ᱟᱥᱲᱟ ᱨᱟᱱᱟᱨᱟᱱᱤ ᱤᱛᱩᱱ ᱟᱥᱲᱟ ᱢᱮᱱᱟᱜᱼᱟ